ᱱᱚᱣᱟ ᱫᱚ ᱦᱚᱨᱤᱡᱚᱱᱛᱮ ᱯᱟᱸᱪ ᱜᱚᱴᱟᱝ ᱮᱞᱮᱢ ᱢᱮᱱ ᱠᱮᱭᱟ ᱦᱳᱭ ᱮᱱᱠᱷᱟᱱ ᱱᱚᱣᱟ ᱫᱚ ᱦᱩᱭᱩᱜ ᱠᱟᱱᱟ ᱢᱤᱫ ᱜᱮ ᱢᱤᱫ ᱢᱤᱜᱮ ᱵᱟᱨ ᱢᱤᱜᱮ ᱯᱮ ᱢᱤᱜᱮ ᱯᱩᱱ ᱢᱤᱜᱮ ᱢᱚᱬᱮ ᱱᱤᱭᱟᱹ ᱠᱚᱜᱮ ᱯᱟᱸᱪ ᱜᱚᱴᱟᱝ ᱮᱞ ᱢᱮᱱ ᱠᱤᱭᱟᱹᱧ ᱢᱟ ᱮᱱᱷᱟᱱ ᱱᱚᱰᱮᱜᱮ ᱢᱩᱪᱟᱹᱫ ᱮᱱᱟ